ᱦᱮᱸ ᱤᱧ ᱯᱟᱸᱲᱩᱭ ᱠᱷᱚᱱ ᱯᱷᱩᱞᱢᱚᱱᱤᱧ ᱞᱟᱹᱭᱮᱫᱟ ᱵᱳᱞᱯᱩᱨ ᱨᱮᱱᱟᱜ ᱤᱭᱟᱹ ᱥᱟᱹᱲᱤ ᱫᱚᱠᱟᱱ ᱠᱟᱱ ᱜᱮᱭᱟ ᱚᱻ ᱢᱮᱱᱮᱫᱟᱹᱧ ᱟᱞᱮᱭᱟᱜ ᱵᱟᱯᱞᱟ ᱛᱤᱭᱳᱜᱚᱜ ᱠᱟᱱᱟ ᱛᱳ ᱟᱢ ᱴᱷᱮᱱ ᱚᱱᱟ ᱤᱭᱟᱹ ᱡᱟᱦᱟᱸ ᱠᱚ ᱵᱟᱯᱞᱟᱜ ᱟᱠᱚ ᱚᱱᱟᱨᱮ ᱜᱚᱜᱚ ᱥᱟᱹᱲᱤ ᱡᱟᱦᱟᱸ ᱚᱱᱟ ᱦᱟᱹᱨᱭᱟᱹᱲ ᱯᱟᱲ ᱜᱚᱜᱚ ᱥᱟᱹᱲᱤ ᱟᱨ ᱤᱭᱟᱹ ᱢᱮᱨᱩᱱ ᱠᱟᱞᱟᱨ ᱢᱟᱱᱮ ᱟᱨᱟᱜᱼᱟᱜ ᱚᱱᱟ ᱯᱟᱲ ᱜᱚᱜᱚ ᱥᱟᱹᱲᱤ ᱧᱟᱢᱚᱜᱼᱟ ᱛᱳ ᱚᱻ ᱢᱳᱴᱟᱢᱩᱴᱤ ᱦᱟᱹᱨᱭᱟᱹᱲᱟᱜ ᱞᱟᱜᱟᱜᱼᱟ ᱫᱩ ᱯᱤᱥ ᱟᱨ ᱚᱱᱟ ᱟᱨᱟᱜ ᱯᱟᱲ ᱫᱚ ᱚᱱᱟ ᱫᱚ ᱯᱟᱸᱪ ᱯᱤᱥ ᱜᱟᱱ ᱞᱟᱜᱟᱜᱼᱟ ᱚᱻ

ᱚᱻ ᱚᱻ ᱦᱮᱸ ᱪᱟᱞᱟᱜ ᱟᱹᱧ ᱱᱟᱦᱟᱜ ᱤᱧ ᱳᱭ ᱵᱟᱨᱼᱯᱮ ᱫᱤᱱ ᱜᱟᱱ ᱯᱚᱨ ᱱᱟᱦᱟᱜ ᱤᱧ ᱪᱟᱞᱟᱜᱼᱟ ᱵᱟᱯᱞᱟ ᱫᱮᱨᱤ ᱧᱚᱜ ᱜᱮᱭᱟ ᱛᱳ ᱟᱨ ᱚᱱᱟ ᱞᱟᱞ ᱯᱟᱲᱤᱧ ᱦᱟᱛᱟᱣᱟ ᱯᱟᱸᱪ ᱯᱤᱥ ᱟᱨ ᱤᱭᱟᱹ ᱥᱩᱵᱩᱡᱟᱜ ᱢᱟᱱᱮ ᱦᱟᱹᱨᱭᱟᱹᱲ ᱯᱟᱹᱲ ᱚᱱᱟᱹᱧ ᱦᱟᱛᱟᱣᱟ ᱫᱩ ᱯᱤᱥ ᱢᱟᱱᱮ ᱵᱟᱨᱭᱟ ᱚᱻ ᱵᱮᱥ ᱵᱮᱥ ᱴᱷᱤᱠ ᱜᱮᱭᱟ ᱯᱷᱳᱱ ᱟᱹᱧ ᱱᱟᱦᱟᱜ ᱟᱨ ᱡᱚᱛᱚ ᱫᱤᱱᱜᱮ ᱡᱷᱤᱡ ᱛᱟᱦᱮᱱᱟ ᱚᱻ ᱴᱷᱤᱠ ᱟᱪᱷᱮ ᱦᱮᱸ ᱦᱮᱸ ᱴᱷᱤᱠ ᱜᱮᱭᱟ ᱪᱟᱞᱟᱜ ᱟᱹᱧ ᱦᱟᱜ